ᱳᱡᱚᱱ ᱵᱟᱹᱲᱛᱤ ᱨᱮᱭᱟᱜ ᱨᱤᱠᱟᱹ ᱨᱮᱭᱟᱜ ᱠᱟᱛᱷᱟ ᱫᱚ ᱦᱩᱭᱩᱜ ᱠᱟᱱᱟ ᱡᱟᱦᱟ ᱟᱹᱰᱤ ᱠᱚ ᱳᱡᱚᱱ ᱠᱚ ᱵᱟᱹᱲᱛᱤ ᱜᱮᱭᱟ ᱥᱮ ᱢᱚᱴᱟ ᱵᱟᱹᱲᱛᱤ ᱜᱮᱭᱟ ᱠᱚ ᱩᱱᱠᱩ ᱞᱟᱹᱜᱤᱫ ᱛᱮ ᱡᱟᱦᱟ ᱚᱲᱟᱜ ᱨᱮ ᱠᱩᱪᱷᱩ ᱫᱩᱨᱩᱛᱚ ᱠᱚ ᱵᱚᱡᱟᱭ ᱞᱟᱹᱜᱤᱫ ᱡᱮ ᱟᱠᱚ ᱠᱚ ᱵᱮᱭᱟᱢᱟ ᱥᱚᱨᱤᱨ ᱡᱟᱛᱮ ᱥᱩᱥᱛᱷᱚ ᱥᱚᱨᱤᱨ ᱛᱟᱦᱮᱱ ᱛᱟᱠᱚ ᱡᱮ ᱢᱚᱴᱟ ᱥᱚᱨᱤᱨᱡᱮᱴᱟ ᱦᱚᱲᱢᱚ ᱦᱮᱱᱟᱜ ᱛᱟᱠᱚ ᱚᱱᱟ ᱡᱟᱸᱦᱟ ᱞᱮᱠᱟᱛ ᱳᱡᱚᱱ ᱠᱚ ᱠᱚᱢ ᱛᱟᱠᱚᱭᱟ ᱚᱱᱟ ᱞᱟᱹᱜᱤᱫ ᱛᱮ ᱡᱮ ᱠᱤᱪᱷᱩ ᱢᱤᱫᱴᱮᱱ ᱡᱤᱱᱤᱥ ᱢᱮᱱᱟᱜᱼᱟ ᱚᱱᱟᱨᱮ ᱩᱱᱠᱩᱭᱟᱜ ᱯᱨᱚᱛᱤ ᱫᱤᱱ ᱠᱚ ᱵᱮᱭᱟᱢ ᱞᱮᱠᱷᱟᱱ ᱟᱠᱚᱣᱟᱜ ᱦᱚᱲᱢᱚ ᱠᱤᱪᱷᱩ ᱠᱚᱢᱟᱜ ᱛᱟᱠᱚᱭᱟ ᱚᱱᱟ ᱞᱟᱹᱜᱤᱫ ᱛᱮ ᱡᱮ ᱚᱱᱮᱠ ᱦᱚᱲ ᱠᱚ ᱠᱚᱨᱟᱭᱟ ᱡᱟᱛᱮ ᱤᱧᱟᱜ ᱥᱚᱨᱤᱨ ᱪᱚᱨᱪᱟ ᱦᱩᱭᱩᱜᱼᱟ ᱡᱮ ᱳᱡᱚᱱ ᱡᱟᱛᱮ ᱠᱚᱢᱚᱜ ᱛᱤᱧᱟ ᱚᱱᱟ ᱠᱷᱟᱹᱛᱤᱨ ᱛᱮ ᱠᱚ ᱚᱱᱟᱠᱚ ᱵᱮᱵᱚᱨᱟ